ᱟᱞᱮ ᱫᱚ ᱯᱨᱚᱛᱷᱚᱢ ᱨᱮ ᱵᱟᱡᱟᱨ ᱠᱷᱚᱱ ᱛᱷᱟᱱ ᱠᱤᱪᱨᱤᱡ ᱞᱮ ᱟᱹᱜᱩᱭᱟ ᱟᱨ ᱚᱱᱟ ᱞᱮ ᱠᱟᱹᱴᱤᱱᱟ ᱫᱤᱭᱮ ᱚᱱᱟ ᱠᱟᱴᱤᱱ ᱠᱟᱛᱮ ᱵᱟᱡᱟᱨ ᱨᱮᱞᱮ ᱤᱫᱤᱟ ᱵᱟᱡᱟᱨ ᱨᱮᱫᱚ ᱱᱤᱭᱟᱹ ᱫᱚ ᱡᱟᱦᱟᱸᱨᱮ ᱫᱮᱲᱥᱳ ᱴᱟᱠᱟ ᱡᱟᱭᱜᱟ ᱨᱮ ᱚᱱᱟ ᱢᱤᱫ ᱥᱳ ᱟᱥᱤ ᱴᱟᱠᱟ ᱠᱤᱢᱵᱟ ᱱᱳᱵᱽᱵᱳᱭ ᱴᱟᱠᱟ ᱛᱮᱞᱮ ᱟᱹᱠᱷᱨᱤᱧᱟ ᱚᱰᱮ ᱠᱷᱚᱱ ᱡᱮᱴᱩᱠᱩ ᱞᱟᱵᱽ ᱦᱳᱭᱳᱜᱼᱟ ᱚᱱᱟ ᱫᱚ ᱟᱢᱟᱜ ᱜᱮ ᱛᱟᱦᱮᱱᱟ ᱟᱨ ᱛᱮᱹᱦᱮᱹᱧ ᱜᱟᱯᱟ ᱫᱚ ᱱᱚᱜ ᱚᱭ ᱪᱟᱹᱛ ᱵᱟᱹᱭᱥᱟᱹᱠᱷ ᱡᱩᱥᱴᱤ ᱟᱥᱟᱲ ᱥᱨᱟᱵᱚᱱ ᱚᱵᱽᱫᱤ ᱫᱚ ᱚᱵᱽ ᱥᱤᱡᱤᱱ ᱤᱭᱠᱟᱹᱛᱮ ᱦᱚᱲ ᱵᱟᱠᱚ ᱦᱤᱡᱩᱜᱼᱟ ᱱᱤᱭᱟᱹ ᱥᱳᱢᱳᱭ ᱵᱮᱵᱽᱥᱟ ᱢᱚᱸᱡᱽ ᱵᱟᱝ ᱦᱳᱭᱳᱜᱼᱟ ᱚᱠᱟ ᱚᱠᱟ ᱫᱚ ᱟᱹᱠᱷᱨᱤᱧᱚᱜᱼᱟ ᱚᱠᱟ ᱫᱚ ᱵᱟᱝ ᱟᱹᱠᱷᱨᱤᱧᱚᱜᱼᱟ ᱟᱨ ᱵᱷᱟᱫᱨᱚ ᱟᱥᱤᱱ ᱠᱟᱹᱨᱛᱤᱠ ᱚᱜᱨᱟᱭᱚᱱ ᱯᱳᱥ ᱢᱟᱜᱽ ᱯᱷᱟᱹᱜᱩᱱ ᱚᱵᱫᱤ ᱱᱤᱭᱟᱹ ᱫᱚ ᱥᱤᱡᱮᱱ ᱠᱟᱱᱟ ᱱᱤᱭᱟᱹ ᱥᱳᱢᱚᱭ ᱫᱚ ᱛᱤᱱᱟᱜ ᱰᱷᱤᱨ ᱫᱟᱢᱛᱮᱢ ᱟᱹᱠᱷᱨᱤᱧ ᱫᱟᱲᱮᱭᱟᱜᱼᱟ ᱚᱱᱟ ᱜᱮ ᱞᱟᱵ ᱫᱚ ᱦᱩᱭᱩᱜᱼᱟ ᱱᱚᱝᱠᱟ ᱞᱮᱠᱟᱛᱮ ᱟᱞᱮ ᱫᱚ ᱵᱮᱵᱽᱥᱟ ᱞᱮ ᱠᱚᱨᱟᱣ ᱮᱫᱟ ᱟᱨ ᱪᱟᱞᱟᱣ ᱤᱫᱤᱜ ᱠᱟᱱ ᱛᱟᱞᱮᱭᱟ